ᱦᱮᱞᱳ ᱡᱚᱦᱟᱨ ᱜᱮ ᱢᱮᱱ ᱫᱟᱹᱧ ᱫᱟᱠᱟ ᱩᱛᱩᱭᱮᱢ ᱢᱮᱱ ᱫᱟ ᱦᱮᱸ ᱢᱮᱱ ᱫᱟᱹᱧ ᱤᱭᱟᱹ ᱟᱞᱮ ᱫᱟᱨᱟᱭ ᱠᱟᱱ ᱯᱚᱸᱫᱽᱨᱚ ᱛᱟᱨᱤᱠᱷ ᱱᱤᱭᱟᱹ ᱪᱟᱸᱫᱳ ᱨᱮᱭᱟᱜ ᱢᱤᱫᱴᱮᱱ ᱢᱤᱫᱩᱱ ᱞᱮ ᱫᱚᱦᱚᱭᱮᱫᱟ ᱥᱟᱱᱛᱟᱲᱤ ᱡᱟᱦᱟᱸᱭ ᱠᱚ ᱚᱱᱚᱞᱤᱭᱟᱹ ᱠᱚ ᱢᱮᱱᱟᱜ ᱠᱚᱣᱟ ᱧᱩᱛᱢᱟᱱ ᱦᱚᱲ ᱠᱚ ᱢᱮᱱᱟᱜ ᱠᱚᱣᱟ ᱩᱱᱠᱩ ᱟᱛᱮ ᱟᱫᱚ ᱚᱱᱟᱨᱮ ᱠᱟᱹᱴᱤᱜ ᱥᱟᱱᱛᱟᱲ ᱠᱚᱣᱟᱜ ᱡᱟᱦᱟᱸ ᱡᱚᱢ ᱧᱩ ᱵᱟᱠᱷᱨᱟ ᱢᱮᱱᱟᱜ ᱟᱠᱟᱫᱟ ᱡᱟᱦᱟᱸ ᱟᱨᱤᱪᱟᱞᱤ ᱡᱚᱢ ᱧᱩ ᱠᱚ ᱚᱱᱟ ᱠᱚ ᱟᱹᱜᱩ ᱡᱚᱢ ᱧᱩ ᱥᱟᱣᱛᱮ ᱚᱠᱟ ᱞᱮᱠᱟ ᱤᱥᱤᱱ ᱦᱩᱭᱩᱜᱼᱟ ᱚᱠᱟ ᱞᱮᱠᱟ ᱵᱟᱝ ᱚᱱᱟ ᱨᱮᱭᱟᱜ ᱦᱚᱸ ᱢᱤᱫᱴᱮᱱ ᱠᱟᱹᱢᱤ ᱦᱚᱨᱟ ᱞᱮ ᱫᱚᱦᱚᱞᱮ ᱢᱮᱱ ᱮᱫᱟ ᱟᱫᱚ ᱟᱢ ᱩᱱᱦᱤᱞᱳᱜ ᱥᱩᱢᱟᱹᱭ ᱮᱢ ᱮᱢ ᱫᱟᱲᱮᱭᱟᱜᱼᱟ ᱥᱮ ᱵᱟᱝ ᱟ ᱯᱚᱸᱫᱽᱨᱚ ᱛᱟᱨᱤᱠᱷ

ᱦᱮᱸ ᱪᱤᱠᱟ ᱫᱚ ᱮᱱᱛᱮᱜ ᱡᱟᱦᱟᱸᱧ ᱞᱟᱹᱭ ᱫᱟ ᱟᱵᱚ ᱡᱚᱢ ᱧᱩᱭ ᱠᱷᱟᱱ ᱚᱱᱟ ᱫᱚ ᱟᱵᱚ ᱡᱟᱦᱟᱸ ᱨᱮᱜᱮ ᱠᱚ ᱡᱚᱢ ᱧᱩ ᱵᱟᱲᱟᱭ ᱜᱮᱭᱟ ᱢᱮᱱᱠᱷᱟᱱ ᱡᱮᱦᱮᱛᱩ ᱥᱟᱱᱛᱟᱲ ᱠᱚᱣᱟᱜ ᱦᱩᱭᱩᱜ ᱠᱟᱱᱟ ᱤᱭᱟᱹ ᱠᱚᱣᱟᱜ ᱚᱱᱟ ᱫᱩᱱᱚᱭᱟᱹᱨᱮ ᱡᱟᱦᱟᱸ ᱥᱟᱱᱛᱟᱲ ᱠᱚᱣᱟᱜ ᱟᱨᱤᱪᱟᱞᱤ ᱡᱚᱢ ᱧᱩ ᱠᱚ ᱢᱮᱱᱟᱜ ᱠᱟᱫᱟ ᱡᱮᱞᱮᱠᱟ ᱯᱟᱛᱲᱟ ᱯᱤᱴᱷᱟᱹ ᱥᱮ ᱰᱩᱢᱵᱩᱜ ᱯᱤᱴᱷᱟᱹ ᱚᱱᱟ ᱥᱟᱶᱛᱮ ᱡᱟᱦᱟᱸ ᱞᱮᱠᱟ ᱨᱚᱠᱚᱡ ᱞᱮᱴᱚ ᱠᱚ ᱤᱱᱟᱹ ᱠᱚᱜᱮᱞᱮ ᱢᱮᱱᱫᱟᱞᱮ ᱡᱚᱢ ᱚᱪᱚᱠᱩᱭᱟ ᱮᱱᱠᱷᱟᱱ ᱡᱟᱦᱟᱸᱭ ᱠᱚ ᱱᱮᱣᱛᱟ ᱯᱮᱲᱟ ᱠᱚ ᱩᱱᱠᱩ ᱠᱚ ᱠᱩᱥᱤᱧᱚᱜᱚᱜᱼᱟ ᱤᱭᱟᱹ ᱠᱚ ᱟᱫᱚ ᱤᱱᱟᱹ ᱠᱚᱜᱮ ᱟᱫᱚ ᱟᱢ

ᱛᱟᱦᱞᱮ ᱦᱮᱡ ᱫᱟᱲᱮᱭᱟᱜ ᱠᱟᱱᱟ ᱥᱮ ᱵᱟᱝ ᱚᱱᱟᱜᱮ ᱟᱢ

ᱦᱮᱸ ᱦᱮᱸ ᱚᱱᱟ ᱥᱟᱶᱛᱮ ᱤᱧ ᱟᱨ ᱢᱤᱜᱴᱤᱡ ᱠᱩᱠᱞᱤ ᱛᱟᱦᱮᱸ ᱠᱟᱱᱟ ᱠᱟᱱᱟ ᱚᱱᱟ ᱠᱚᱜᱮ ᱮᱻ ᱟᱯᱮ ᱫᱚ ᱮᱠᱞᱟ ᱜᱮ ᱢᱮᱱᱟᱜ ᱯᱮᱭᱟ ᱥᱮ ᱟᱨᱦᱚᱸ ᱤᱭᱟᱹ ᱥᱚᱸᱜᱮᱛᱮ ᱟᱨᱦᱚᱸ ᱮᱻ ᱠᱟᱢᱤ ᱠᱚ ᱞᱮ ᱡᱩᱴᱩᱡ ᱟᱯᱮᱭᱟ ᱥᱮ ᱟᱢᱜᱮᱢ ᱧᱟᱢ ᱠᱚᱣᱟ ᱚᱱᱛᱮ ᱠᱷᱚᱱ ᱦᱮᱸ

ᱮᱱᱠᱷᱟᱱ ᱛᱚ ᱚᱥᱩᱵᱤᱫᱟ ᱛᱚ ᱵᱟᱱᱩᱜ ᱟᱠᱟᱫᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱨ ᱦᱚᱲ ᱠᱚᱫᱚ ᱥᱟᱵ ᱠᱟᱜ ᱟᱢᱯᱚᱧᱪᱟᱥ ᱠᱷᱚᱱ ᱠᱚ ᱰᱷᱮᱨᱳᱜᱼᱟ ᱟᱫᱚ ᱮᱱᱛᱮᱫ ᱯᱤᱴᱷᱟᱹᱨᱮ ᱡᱟᱦᱟᱸ ᱞᱮᱠᱟ ᱵᱮᱥᱚᱱ ᱢᱮᱱᱟᱜ ᱠᱟᱫᱟ ᱥᱩᱱᱩᱢ ᱢᱮᱱᱟᱜ ᱠᱟᱫᱟ ᱚᱱᱟ ᱠᱚᱜᱮ ᱛᱤᱱᱟᱹᱜ ᱠᱟᱛᱮ ᱞᱟᱜᱟᱣ ᱫᱟᱲᱮᱭᱟᱜᱼᱟ ᱦᱮᱸ ᱦᱮᱸ ᱦᱮᱸ ᱦᱮᱸ ᱦᱮᱸ ᱦᱮᱸ ᱚᱻ ᱟᱨ ᱥᱟᱶᱛᱮ ᱟᱨ ᱢᱤᱫᱴᱮᱡ ᱡᱮᱦᱮᱛᱩ ᱚᱱᱟ ᱫᱚ ᱥᱟᱱᱛᱟᱲ ᱠᱚᱣᱟᱜ ᱢᱤᱫᱩᱱ ᱦᱩᱭᱩᱜ ᱠᱟᱱᱟ ᱚᱸᱰᱮ ᱮᱻ ᱟᱵᱚ ᱚᱱᱟ ᱠᱚ ᱡᱚᱢ ᱧᱩ ᱦᱚᱸᱵᱚ ᱥᱴᱚᱞ ᱨᱮᱵᱚ ᱩᱫᱩᱜ ᱥᱚᱫᱚᱨᱟᱠᱚᱣᱟ ᱛᱚ ᱤᱥᱤᱱ ᱵᱟᱥᱟᱝ ᱥᱟᱹᱛ ᱠᱟᱛᱮᱜ ᱩᱝᱠᱩ ᱯᱮᱲᱟ ᱠᱚᱵᱚ ᱡᱚᱢ ᱧᱩ ᱪᱚ ᱠᱚᱣᱟ ᱟᱫᱚ ᱚᱱᱟ ᱛᱟᱭᱢ ᱫᱚᱞᱮ ᱢᱮᱱ ᱫᱟ ᱟᱭᱩᱵ ᱥᱮᱜ ᱫᱚ ᱥᱴᱚᱞ ᱞᱮᱠᱟ ᱵᱚ ᱫᱚᱦᱚᱭᱟ ᱟᱨ ᱤᱭᱟᱹ ᱦᱩᱭᱩᱜ ᱠᱟᱱ ᱛᱟᱵᱚ ᱦᱚᱲ ᱠᱚᱵᱚ ᱩᱫᱩᱜ ᱟᱠᱚᱣᱟ ᱡᱮ ᱟᱞᱮᱭᱟᱜ ᱡᱮ ᱱᱤᱭᱟᱹ ᱠᱚ ᱡᱚᱢ ᱧᱩ ᱢᱮᱱᱟᱜᱼᱟ ᱡᱮ ᱱᱤᱭᱟᱹ ᱠᱚ ᱵᱟᱝ ᱟᱫᱚ ᱟᱭᱩᱵ ᱥᱮᱜ ᱦᱟᱸᱜ ᱚᱱᱟ ᱴᱨᱮᱰᱤᱥᱚᱱᱟᱞ ᱡᱟᱦᱟᱸ ᱟᱵᱚᱣᱟᱜ ᱢᱮᱱᱟᱜ ᱠᱟᱫᱟ ᱯᱟᱧᱪᱤ ᱠᱚ ᱤᱭᱟᱹ ᱠᱚ ᱵᱟᱸᱫᱮ ᱠᱟᱛᱮᱜ ᱠᱟᱴᱤᱜ ᱟᱠᱷᱨᱤᱧ ᱦᱩᱭᱩᱜᱼᱟ ᱚᱱᱟ ᱟᱨᱚ ᱡᱩᱫᱤᱯᱮ ᱜᱚᱲᱚᱣᱟᱞᱮ ᱠᱷᱟᱱ ᱮᱱᱠᱷᱟᱱ ᱟᱰᱤᱜᱟᱱ ᱥᱩᱵᱤᱫᱷᱟ ᱦᱩᱭᱩᱜᱼᱟ ᱤᱱᱟᱹ ᱫᱚ ᱫᱟᱲᱮᱭᱟᱜ ᱟᱞᱮ ᱦᱮᱸ ᱥᱮ ᱵᱟᱝ ᱦᱮᱸ ᱦᱮᱸ ᱦᱮᱸᱻ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱩᱸ ᱦᱩᱸ

ᱦᱮᱸ ᱮᱱᱛᱮ ᱦᱚᱲ ᱠᱚᱦᱚᱸᱵᱚ ᱩᱫᱩᱜ ᱟᱠᱚᱣᱟ ᱟᱨ ᱵᱟᱨᱦᱮ ᱠᱷᱚᱱ ᱫᱤᱠᱩ ᱠᱚᱦᱚᱸ ᱠᱚ ᱦᱤᱡᱩᱜ ᱠᱟᱱᱟ ᱩᱱᱠᱩ ᱠᱚ ᱦᱚᱸᱵᱚᱱ ᱡᱚᱢ ᱦᱚᱪᱚ ᱠᱚᱣᱟ ᱦᱳᱭ ᱛᱳᱵᱮ ᱱᱟᱦᱟᱸᱜ ᱮᱱᱦᱤᱞᱳᱜ ᱦᱟᱡᱩᱜ ᱯᱮ ᱱᱟᱦ ᱦᱮᱸ ᱟᱨ ᱴᱷᱟᱶ ᱫᱚ ᱴᱷᱟᱸᱣ ᱢᱟ ᱵᱟᱞᱟᱝ ᱜᱟᱞᱢᱟᱨᱟᱣ ᱞᱮᱫ ᱤᱧ ᱞᱟᱹᱭ ᱟᱢ ᱠᱟᱱᱟ ᱦᱟᱸᱜ ᱟᱫᱚ ᱥᱟᱱᱛᱤᱱᱤᱠᱮᱛᱚᱱ ᱥᱩᱨᱜᱮ ᱥᱟᱱᱛᱤᱱᱤᱠᱮᱛᱚᱱ ᱥᱩᱨ ᱱᱤᱭᱟᱹ ᱢᱟᱛᱠᱚᱢ ᱴᱚᱞᱟᱨᱮᱜᱮ ᱦᱩᱭᱩᱜᱼᱟ ᱩᱱᱦᱤᱞᱳᱜ ᱫᱚ ᱟᱨ ᱦᱟᱡᱩᱜ ᱥᱮᱱᱚᱜ ᱨᱮᱭᱟᱜ ᱫᱚ ᱠᱷᱚᱨᱪᱟ ᱠᱚᱫᱚ ᱟᱞᱮᱜᱮᱞᱮ ᱮᱢᱚᱜᱼᱟ ᱚᱱᱟ ᱠᱚᱫᱚ ᱵᱟᱝ ᱧᱮᱞ ᱦᱩᱭᱩᱜᱼᱟ ᱦᱮᱸ ᱟᱨ ᱵᱟᱠᱤ ᱠᱟᱹᱴᱤᱡ ᱤᱭᱟᱹ ᱠᱚᱫᱚ ᱛᱤᱱᱟᱹᱜ ᱯᱮ ᱦᱟᱛᱟᱣᱟ ᱜᱚᱱᱚᱝ ᱠᱚ ᱤᱭᱟᱹ ᱠᱚᱫᱚ ᱛᱟᱭᱚᱢ ᱛᱮ ᱦᱟᱸᱜ ᱵᱚᱱ ᱜᱟᱞᱢᱟᱨᱟᱜᱼᱟ ᱦᱮᱡ ᱠᱟᱛᱮᱫ ᱴᱷᱤᱠ ᱜᱮᱭᱟ ᱛᱚᱵᱮ ᱦᱟᱸᱜ ᱦᱮᱸ ᱦᱮᱸ ᱦᱮᱸ ᱴᱷᱤᱠ ᱜᱮᱭᱟ ᱚᱥᱩᱵᱤᱫᱟ ᱵᱟᱱᱩᱜ ᱠᱟᱫᱟ ᱦᱟᱸᱜ

ᱦᱮᱸ ᱢᱟ ᱛᱚᱵᱮ ᱡᱚᱦᱟᱨ ᱜᱮ ᱦᱮᱸ ᱢᱟ ᱛᱚᱵᱮ ᱟᱵᱟᱨ ᱦᱟᱸᱜ ᱛᱟᱭᱚᱢ ᱛᱮ ᱜᱟᱞᱢᱟᱨᱟᱣ ᱦᱩᱭᱩᱜᱼᱟ